ᱦᱮᱸ ᱡᱚᱸᱦᱟᱨ ᱜᱮ ᱤᱧᱜᱮ ᱵᱤᱦᱟᱨ ᱫᱤᱥᱚᱢ ᱠᱷᱚᱱᱤᱧ ᱨᱚᱲᱫᱟ ᱨᱟᱯᱷᱟᱭᱮᱞ ᱢᱟᱨᱟᱱᱰᱤ ᱟᱢᱜᱮ ᱱᱟᱨᱟᱭᱚᱱᱯᱩᱨ ᱟᱹᱛᱩ ᱨᱮᱱ ᱢᱟᱹᱡᱷᱤ ᱵᱩᱲᱦᱤ ᱠᱟᱱᱟᱢ ᱚ ᱟᱵᱚᱣᱟᱜ ᱵᱟᱨᱮᱛᱮ ᱫᱤᱥᱚᱢ ᱵᱟᱨᱮ ᱛᱮ ᱵᱟᱰᱟᱭ ᱥᱟᱱᱟᱭᱮᱫᱤᱧᱟ ᱟᱵᱚᱣᱟᱜ ᱚᱠᱟ ᱠᱚ ᱚᱠᱟ ᱠᱚ ᱤᱭᱟᱹ ᱨᱮ ᱯᱚᱨᱚᱵᱽ ᱦᱩᱭᱩᱜᱼᱟ ᱚᱱᱟ ᱠᱚ ᱱᱟᱜ ᱵᱟᱰᱟᱭ ᱠᱟᱛᱮᱫ ᱧᱮᱞ ᱥᱟᱱᱟᱭᱮᱫᱤᱧ ᱠᱟᱱᱟ ᱦᱳᱭ ᱦᱳᱭ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱹᱰᱤ ᱟᱭᱢᱟ ᱟᱹᱛᱩ ᱫᱤᱥᱚᱢ ᱨᱮᱭᱟᱜ ᱫᱮᱹᱵᱽ ᱵᱟᱵᱚᱫᱽ ᱦᱚᱸ ᱢᱮᱱᱟᱜ ᱠᱟᱫᱟ ᱟᱵᱚ ᱥᱟᱱᱛᱲ ᱥᱚᱢᱟᱡᱽ ᱨᱮᱱᱟᱜ ᱫᱚ ᱱᱤᱭᱟᱹ ᱰᱚᱵᱚᱜ ᱟᱹᱨᱤᱪᱟᱹᱞᱤ ᱟᱹᱰᱤᱜᱮ ᱡᱟᱹᱨᱩᱲ ᱜᱮᱭᱟ ᱦᱮᱸ ᱟᱪᱪᱷᱟ ᱟᱪᱪᱷᱟ ᱞᱩᱜᱩᱼᱵᱩᱨᱩ ᱜᱷᱟᱱᱴᱟ ᱵᱟᱲᱮ ᱨᱮᱫᱚ ᱦᱟᱡᱟᱨ ᱦᱟᱡᱟᱨ ᱦᱚᱲ ᱠᱚ ᱥᱮᱱᱚᱜᱼᱟ ᱰᱚᱵᱚᱜ ᱥᱮᱵᱟᱭ ᱞᱟᱹᱜᱤᱫ ᱛᱮ ᱟᱠᱚᱣᱟᱜ ᱢᱚᱡᱽ ᱦᱩᱭᱩᱜ ᱞᱟᱹᱜᱤᱫ ᱦᱮᱸ ᱦᱮᱸ ᱱᱤᱭᱟᱹ ᱠᱚᱜᱮ ᱵᱟᱰᱟᱭ ᱥᱟᱱᱟᱭᱮᱫᱤᱧ ᱠᱟᱱ ᱛᱟᱦᱮᱱᱟ ᱟᱪᱪᱷᱟ ᱟᱭᱢᱟ ᱠᱤᱪᱷᱩᱢ ᱞᱟᱹᱭ ᱫᱤᱧᱟ ᱵᱩᱡᱷᱟᱹᱣ ᱠᱤᱫᱟᱹᱧ ᱟᱸᱡᱚᱢ ᱠᱤᱫᱟᱹᱧ ᱵᱟᱰᱟᱭ ᱠᱤᱫᱟᱹᱧ ᱢᱟ ᱟᱪᱪᱷᱟ ᱛᱚᱵᱮ ᱚᱱᱠᱟᱜᱮ ᱱᱤᱭᱟᱹᱜᱮ ᱠᱩᱞᱤ ᱨᱮᱱᱟᱜ ᱫᱚ ᱛᱟᱦᱮᱸ ᱠᱟᱱᱟ ᱢᱟ ᱛᱚᱵᱮ ᱫᱚᱦᱚᱭᱮᱫᱟᱹᱧ